ᱯᱟᱹᱦᱤᱞ ᱫᱚ ᱜᱚᱜᱚ ᱛᱟᱠᱚ ᱫᱟᱜ ᱨᱮ ᱜᱩᱨᱤᱡ ᱢᱮᱥᱟ ᱠᱟᱛᱮᱫ ᱵᱚᱞᱚᱜ ᱫᱩᱣᱟᱹᱨ ᱠᱚ ᱜᱩᱨᱤᱡ ᱯᱷᱟᱨᱪᱟᱭᱮᱫ ᱛᱟᱦᱮᱸᱫᱼᱟ ᱜᱩᱨᱤᱡ ᱯᱷᱟᱨᱪᱟ ᱨᱮᱭᱟᱜ ᱫᱚ ᱱᱤᱭᱟᱹᱜᱮ ᱢᱟᱨᱟᱝ ᱡᱩᱠᱛᱤ ᱫᱚ ᱡᱮ ᱚᱲᱟᱜ ᱫᱩᱣᱟᱹᱨ ᱠᱚ ᱥᱟᱯᱟ ᱥᱟᱯᱤ ᱥᱮ ᱥᱮᱛᱟᱜ ᱵᱟᱥᱠᱮ ᱚᱲᱟᱜ ᱥᱟᱯᱟ ᱦᱳᱭᱳᱜ ᱠᱟᱱᱟ ᱱᱮᱛᱟᱨ ᱫᱚ ᱡᱮᱞᱮᱠᱟ ᱵᱞᱤᱪᱤᱝ ᱠᱚ ᱥᱮ ᱯᱷᱤᱱᱟᱭᱤᱞ ᱠᱚᱠᱚ ᱵᱮᱵᱚᱦᱟᱨ ᱮᱫᱟ ᱟᱰᱤ ᱫᱤᱱ ᱫᱚ ᱚᱱᱟ ᱠᱚᱫᱚ ᱵᱟᱝ ᱛᱟᱦᱮᱸ ᱠᱟᱱᱟ ᱚᱱᱟᱛᱮ ᱫᱟᱜ ᱨᱮ ᱜᱩᱨᱤᱡ ᱢᱮᱥᱟ ᱠᱟᱛᱮᱫ ᱜᱮ ᱜᱚᱜᱚ ᱛᱟᱠᱚ ᱫᱩᱣᱟᱹᱨ ᱠᱚ ᱯᱷᱟᱨᱪᱟᱭᱮᱫ ᱠᱟᱱ ᱛᱟᱦᱮᱱᱟ ᱟᱨ ᱱᱚᱶᱟ ᱛᱮ ᱫᱩᱣᱟᱹᱨ ᱯᱷᱟᱨᱪᱟ ᱨᱮᱱᱟᱜ ᱫᱚ ᱱᱤᱭᱟᱹᱜᱮ ᱡᱮ ᱜᱩᱨᱤᱡ ᱛᱮ ᱥᱟᱯᱟ ᱞᱮᱠᱷᱟᱱ ᱡᱤ ᱡᱤᱵᱟᱱᱩ ᱠᱚ ᱡᱟᱦᱟᱸ ᱠᱚᱠᱚ ᱛᱟᱦᱮᱱᱟ ᱩᱱᱠᱩ ᱠᱚ ᱵᱟᱝ ᱠᱚ ᱛᱟᱦᱮᱱᱟ ᱥᱮ ᱵᱟᱥᱠᱮ ᱚᱲᱟᱜ ᱡᱟᱦᱟᱸ ᱛᱟᱦᱮᱱ ᱛᱟᱵᱚᱱᱟ ᱚᱱᱟ ᱚᱲᱟᱜ ᱯᱷᱟᱨᱪᱟ ᱵᱩᱡᱷᱟᱹᱜᱼᱟ